ᱦᱮᱞᱳ ᱵᱟ ᱵᱩ ᱢᱮᱱᱢᱮ ᱦᱮᱸ ᱡᱚᱦᱟᱨ ᱜᱮ ᱦᱮᱸ ᱢᱟ ᱡᱷᱤ ᱵᱟᱵᱟᱧ ᱢᱮᱱᱮᱫᱟ ᱢᱮᱱᱢᱮ ᱦᱮᱸ ᱦᱮᱞᱳ ᱟᱧᱡᱚᱢᱚᱜ ᱠᱟᱱᱟ ᱢᱮᱱᱢᱮ ᱪᱮᱫ ᱮᱢ ᱢᱮᱱᱮᱫᱟ ᱚᱠᱟ ᱠᱷᱚᱱᱮᱢ ᱢᱮᱱᱮᱫᱟ ᱟᱪᱪᱷᱟ ᱢᱟ ᱞᱟ ᱭᱢᱮ ᱪᱮᱫ ᱠᱚᱢ ᱢᱮᱱᱟ ᱦᱮᱸ ᱢᱮᱱᱢᱮ ᱧᱮᱞᱢᱮ ᱟᱵᱚ ᱱᱤᱭᱟ ᱯᱩᱨᱵᱚ ᱵᱟᱨᱫᱷᱚᱢᱟᱱ ᱤᱞᱟᱠᱟ ᱨᱮᱫᱚ ᱟ ᱰᱤ ᱥᱟ ᱜᱤ ᱜᱮᱠᱚ ᱛᱟᱦᱮᱠᱟᱱᱟ ᱞᱟᱦᱟᱫᱚ ᱱᱮᱛᱟᱨ ᱫᱚ ᱵᱟᱨ ᱦᱟ ᱴᱤᱧ ᱛᱮᱠᱚ ᱦᱟ ᱴᱤᱧ ᱠᱟᱫ ᱵᱚᱱᱟ ᱪᱮᱫᱞᱮᱠᱟ ᱱᱚᱜᱼᱚᱭ ᱡᱮ ᱯᱚᱪᱷᱤᱢ ᱵᱚᱨᱫᱷᱚᱢᱟᱱ ᱠᱮᱫ ᱵᱚᱱᱟ ᱠᱚ ᱟᱨ ᱯᱩᱨᱵᱚ ᱵᱚᱨᱫᱷᱚᱢᱟᱱ ᱮᱱᱨᱮᱦᱚᱸ ᱯᱩᱨᱵᱚ ᱵᱚᱨᱫᱷᱚᱢᱟᱱ ᱵᱷᱟᱜᱽ ᱠᱟᱛᱮᱫ ᱨᱮᱦᱚᱸ ᱟᱵᱚ ᱥᱟᱱᱛᱟᱲ ᱫᱚ ᱟ ᱰᱤ ᱜᱮᱵᱚᱱ ᱥᱟᱝᱜᱮ ᱜᱮᱭᱟ ᱮᱱᱨᱮᱦᱚᱸ ᱥᱚᱨᱦᱟᱭ ᱫᱚ ᱢᱚᱬᱮ ᱢᱟᱦᱟ ᱨᱮᱱᱟᱜ

ᱟᱨ ᱢᱮᱱᱢᱮ ᱥᱚᱨᱦᱟᱭ ᱫᱚ ᱥᱚᱨᱦᱟᱭ ᱢᱟᱥ ᱨᱮᱜᱮ ᱦᱩᱭᱩᱜᱼᱟ ᱢᱚᱬᱮ ᱫᱤᱱ ᱯᱟᱞᱟᱣ ᱦᱩᱭᱩᱜᱼᱟ

ᱢᱚᱬᱮ ᱢᱟᱦᱟ ᱨᱮᱱᱟᱜ ᱧᱩᱛᱩᱢ ᱫᱚ ᱦᱩᱭᱩᱜ ᱠᱟᱱᱟ ᱩᱢ ᱢᱟᱦᱟ ᱛᱟᱯᱚᱨ ᱦᱩᱭᱩᱜ ᱠᱟᱱᱟ ᱵᱚᱸᱜᱟᱜ ᱢᱟᱦᱟ ᱛᱟᱯᱚᱨ ᱦᱩᱭᱩᱜᱠᱟᱱᱟ ᱠᱷᱩᱱᱴᱟ ᱣ ᱢᱟᱦᱟ ᱜᱟ ᱭ ᱡᱟᱜᱟᱣ ᱢᱟᱦᱟ ᱛᱟᱯᱚᱨ ᱡᱟᱹᱞᱤ ᱢᱟᱦᱟ ᱟᱨ ᱢᱩᱪᱟᱹᱫ ᱡᱟᱹᱞᱤ ᱨᱮᱫᱚ ᱦᱩᱭᱩᱜᱠᱟᱱᱟ ᱜᱟᱫᱚᱭ ᱮᱱᱮᱡ ᱡᱟᱦᱟ ᱫᱚ ᱜᱟ ᱭ ᱮᱱᱮᱡ ᱠᱚ ᱢᱮᱱ ᱚᱱᱟ ᱦᱮᱸ ᱟ ᱰᱤ ᱡᱟᱠ ᱡᱚᱢᱚᱡ ᱟᱹᱰᱤ ᱨᱟᱹᱥᱠᱟᱹ ᱥᱟᱞᱟᱜ ᱟᱛᱳ ᱦᱚᱸ ᱟᱛᱳ ᱮᱠᱫᱚᱢ ᱨᱟᱱ ᱥᱠᱟ ᱛᱮ ᱮᱠᱫᱚᱢ ᱦᱤᱞᱠᱟ ᱣ ᱩᱛᱟ ᱨᱚᱜᱼᱟ ᱱᱤᱛᱚᱜ ᱫᱚ

ᱢᱟ ᱛᱟᱦᱚᱞᱮ ᱡᱚᱦᱟᱨ ᱜᱮ